ᱤᱧ ᱱᱚᱜᱼᱚᱭ ᱡᱟᱦᱟᱸ ᱠᱚᱨᱮᱜᱮ ᱠᱷᱮᱞᱳᱰ ᱦᱮᱯᱨᱟᱣ ᱦᱩᱭᱩᱜᱼᱟ ᱠᱚᱢᱯᱤᱴᱤᱥᱮᱱ ᱢᱟᱱᱮ ᱥᱩᱭ ᱥᱩᱛᱟᱹᱢ ᱯᱟᱛᱲᱟ ᱯᱟᱹᱴᱤ ᱡᱚᱱᱚᱜ ᱜᱟᱞᱟᱝ ᱯᱟᱹᱴᱭᱟᱹ ᱜᱟᱞᱟᱝ ᱤᱧ ᱢᱤᱫᱴᱮᱱ ᱠᱟᱛᱮᱫ ᱥᱤᱨᱯᱟᱹ ᱡᱚᱛᱚ ᱨᱮᱜᱤᱧ ᱦᱟᱢᱮᱴᱟ ᱡᱚᱛᱚ ᱨᱮᱜᱤᱧ ᱪᱟᱞᱟᱜᱼᱟ ᱟᱫᱚ ᱟᱞᱮ ᱥᱩᱨ ᱨᱮᱜᱮ ᱱᱚᱝᱠᱟ ᱜᱮ ᱦᱩᱭ ᱮᱱᱟ ᱢᱤᱫᱴᱷᱮᱱ ᱚᱱᱠᱟ ᱠᱷᱮᱞᱳᱰ ᱦᱮᱯᱨᱟᱣ ᱟᱫᱚ ᱤᱧᱫᱚ ᱢᱚᱱᱮᱫᱚ ᱟᱴᱩᱯᱟᱴᱩᱜ ᱠᱟᱱ ᱛᱤᱧᱟ ᱛᱤᱨᱮᱧ ᱪᱟᱞᱟᱜᱼᱟ ᱛᱤᱨᱮ ᱵᱟᱝ ᱛᱤᱨᱮᱠᱚ ᱮᱦᱚᱵᱟ ᱛᱤᱨᱮᱫᱚ ᱵᱟᱝ ᱠᱷᱮᱞᱳᱰ ᱦᱮᱯᱨᱟᱣᱫᱚ ᱛᱚ ᱮᱱᱠᱷᱟᱱ ᱤᱧ ᱡᱚᱱᱚᱜ ᱤᱧ ᱜᱟᱞᱟᱝ ᱠᱮᱫᱟ ᱛᱷᱚᱨᱚ ᱢᱚᱨᱚ ᱛᱷᱚᱨᱚ ᱢᱚᱨᱚ ᱵᱚᱛᱚᱨ ᱵᱚᱛᱚᱨᱛᱮ ᱡᱚᱱᱚᱜ ᱜᱟᱞᱟᱝ ᱨᱮᱦᱚᱸ ᱥᱤᱨᱯᱟᱹᱧ ᱦᱟᱢᱮᱴ ᱠᱮᱫᱟ ᱯᱟᱛᱲᱟᱧ ᱯᱟᱹᱴᱤ ᱠᱮᱫᱟ ᱯᱟᱛᱲᱟ ᱯᱟᱹᱴᱤ ᱨᱮᱦᱚᱸ ᱥᱤᱨᱯᱟᱹᱧ ᱦᱟᱢᱮᱴ ᱠᱮᱫᱟ ᱟᱫᱚ ᱢᱟ ᱧᱮᱧᱮᱞᱤᱭᱟᱹ ᱦᱚᱲᱫᱚᱠᱚ ᱢᱮᱱᱮᱫᱟ ᱩᱱᱤ ᱵᱩᱲᱦᱤ ᱦᱚᱲ ᱡᱚᱛᱚ ᱨᱮᱜᱮᱢ ᱠᱟᱹᱢᱤ ᱫᱟᱲᱮᱭᱟᱜ ᱠᱟᱱ ᱚᱠᱟᱴᱟᱜ ᱨᱮᱜᱮ ᱵᱟᱭ ᱯᱟᱹᱪᱟᱹᱜᱠᱟᱱ ᱫᱚ ᱮᱠᱟᱭ ᱛᱮᱜᱮ ᱡᱚᱛᱚᱭ ᱦᱟᱢᱮᱴ ᱠᱮᱫᱟ ᱟᱫᱚ ᱤᱧ ᱡᱚᱛᱚ ᱜᱷᱟᱹᱲᱤᱡ ᱜᱤᱧ ᱞᱟᱦᱟ ᱵᱟᱲᱟᱭ ᱜᱮᱭᱟ ᱚᱱᱠᱟᱜᱮ ᱟᱨ ᱥᱤᱨᱯᱷᱟᱹ ᱫᱚ ᱡᱚᱛᱚ ᱨᱮᱜᱤᱧ ᱦᱟᱢᱮᱴ ᱟᱹᱜᱩᱭᱟ